ᱢᱚᱬᱮ ᱜᱚᱴᱮᱡ ᱫᱤᱥᱚᱢ ᱨᱮᱱᱟᱜ ᱧᱩᱛᱩᱢ ᱫᱚ ᱦᱩᱭᱩᱜ ᱠᱟᱱᱟ ᱯᱩᱭᱞᱩ ᱨᱮ ᱥᱤᱧᱚᱛ ᱫᱤᱥᱚᱢ ᱫᱚᱥᱟᱨ ᱨᱮᱫᱚ ᱱᱮᱯᱟᱞ ᱛᱮᱥᱟᱨ ᱨᱮ ᱵᱷᱩᱴᱟᱱ ᱯᱩᱱᱟᱜ ᱨᱮ ᱯᱟᱠᱤᱥᱛᱟᱱ ᱢᱚᱬᱮᱭᱟᱜ ᱨᱮ ᱵᱟᱝᱞᱟᱫᱮᱥ